ᱡᱳᱜᱽ ᱵᱮᱭᱟᱢ ᱥᱮᱲᱟ ᱛᱟᱭᱚᱢ ᱫᱚ ᱟᱹᱰᱤᱜᱮ ᱥᱩᱵᱤᱫᱷᱟ ᱵᱩᱡᱷᱟᱹᱜᱼᱟ ᱟᱹᱰᱤ ᱢᱚᱡᱽ ᱵᱩᱡᱷᱟᱹᱜᱼᱟ ᱟᱨ ᱦᱚᱲᱢᱚ ᱨᱮ ᱱᱟᱯᱟᱭ ᱜᱮ ᱵᱩᱡᱷᱟᱹᱜᱼᱟ ᱡᱟᱦᱟᱸ ᱫᱚ ᱦᱚᱲᱢᱚ ᱞᱟᱹᱜᱤᱫ ᱟᱹᱰᱤ ᱱᱟᱯᱟᱭ ᱜᱮ ᱵᱩᱡᱷᱟᱹᱜᱼᱟ ᱡᱳᱜᱽ ᱵᱮᱭᱟᱢ ᱛᱟᱭᱚᱢ ᱫᱚ ᱟᱹᱰᱤ ᱱᱟᱯᱟᱭ ᱵᱩᱡᱷᱟᱹᱜᱼᱟ ᱟᱨ ᱦᱚᱲᱢᱚ ᱠᱚᱦᱚᱸ ᱯᱷᱩᱨᱛᱤ ᱜᱮ ᱵᱩᱡᱷᱟᱹᱜᱼᱟ ᱟᱨ ᱟᱹᱰᱤᱜᱟᱱ ᱥᱩᱵᱤᱫᱷᱟ ᱜᱮ ᱵᱩᱡᱷᱟᱹᱜᱼᱟ ᱡᱳᱜᱽ ᱵᱮᱭᱟᱢ ᱠᱟᱛᱮᱫ ᱫᱚ